ᱟᱞᱮ ᱥᱩᱨ ᱥᱩᱯᱩᱨ ᱴᱚᱴᱷᱟ ᱠᱚᱨᱮᱜ ᱱᱚᱝᱠᱟ ᱟᱹᱰᱤ ᱟᱭᱢᱟ ᱡᱟᱭᱜᱟ ᱡᱟᱦᱟᱸ ᱨᱮᱫᱚ ᱦᱚᱲ ᱠᱟᱹᱢᱤᱭᱟ ᱠᱚ ᱡᱮᱢᱚᱱ ᱡᱟᱦᱟᱸᱭ ᱠᱚ ᱚᱞ ᱯᱟᱲᱦᱟᱣ ᱠᱟᱛᱮ ᱡᱟᱦᱟᱱᱟᱜ ᱥᱮ ᱥᱚᱨᱠᱟᱨᱤ ᱪᱟᱹᱠᱨᱤ ᱵᱟᱝᱠᱚ ᱧᱟᱢ ᱠᱟᱫᱟ ᱩᱱᱠᱩ ᱫᱚ ᱚᱱᱟ ᱠᱚᱨᱮᱜ ᱠᱟᱹᱢᱤ ᱠᱚ ᱪᱟᱞᱟᱜ ᱜᱮᱭᱟ ᱟᱨ ᱡᱟᱦᱟᱸᱭ ᱠᱚ ᱪᱟᱥ ᱟᱠᱚ ᱩᱱᱠᱩ ᱫᱚ ᱥᱮ ᱡᱟᱦᱟᱸᱭ ᱥᱚᱵᱡᱤ ᱠᱚ ᱦᱳᱲᱳ ᱠᱚᱠᱚ ᱪᱟᱥᱟ ᱩᱱᱠᱩ ᱫᱚ ᱚᱱᱟ ᱦᱳᱲᱳ ᱟᱠᱷᱨᱤᱧ ᱠᱟᱛᱮ ᱜᱮ ᱡᱤᱭᱚᱱ ᱠᱚ ᱠᱷᱟᱱᱰᱟᱣ ᱜᱮᱭᱟ ᱟᱨ ᱥᱩᱨ ᱨᱮ ᱤᱴᱟᱹ ᱵᱷᱟᱴᱟ ᱠᱚ ᱢᱮᱱᱟᱜ ᱜᱮᱭᱟ ᱚᱱᱟ ᱠᱚᱨᱮᱜ ᱠᱚ ᱠᱟᱹᱢᱤ ᱜᱮᱭᱟ ᱛᱟᱨᱯᱚᱨ ᱟᱞᱮ ᱥᱩᱨ ᱨᱮ ᱠᱟᱨᱠᱷᱟᱱᱟ ᱠᱚᱦᱚᱸ ᱢᱮᱱᱟᱜ ᱜᱮᱭᱟ ᱡᱟᱦᱟᱸᱭ ᱡᱟᱦᱟᱱᱟᱜ ᱠᱟᱹᱢᱤ ᱠᱚ ᱵᱟᱠᱚ ᱧᱟᱢ ᱠᱟᱫᱟ ᱚᱸᱰᱮ ᱠᱟᱹᱢᱤᱭᱟ ᱠᱚ ᱥᱮ ᱡᱟᱦᱟᱸᱭ ᱵᱮᱥᱤ ᱠᱚ ᱯᱟᱲᱦᱟᱣ ᱠᱟᱱᱟ ᱩᱱᱠᱩ ᱫᱚ ᱚᱱᱟ ᱯᱷᱮᱠᱴᱚᱨᱤ ᱨᱮ ᱢᱟᱹᱞᱤᱠ ᱠᱚ ᱥᱟᱞᱟᱜ ᱠᱟᱛᱷᱟ ᱠᱟᱛᱮ ᱩᱱᱠᱩ ᱥᱟᱶ ᱠᱟᱹᱢᱤ ᱭᱟᱠᱚ ᱱᱤᱭᱟᱹ ᱠᱚ ᱟᱨ